ᱦᱮᱸ ᱮᱫ ᱥᱤᱵᱟᱱᱤ ᱴᱮᱞᱤᱠᱚᱢ ᱨᱮᱱ ᱢᱟᱹᱞᱤᱠᱮᱢ ᱞᱠᱟᱹᱭ ᱮᱫᱟ ᱟᱪᱪᱷᱟ ᱛᱳ ᱟᱵᱮᱱ ᱴᱷᱮᱱ ᱪᱮᱫ ᱞᱮᱠᱟᱱᱟᱜ ᱢᱳᱵᱟᱭᱤᱞ ᱠᱚ ᱢᱮᱱᱟᱜᱼᱟ ᱟᱪᱪᱷᱟ ᱨᱤᱭᱮᱞᱢᱤ ᱨᱮᱰᱢᱤ ᱚᱱᱟ ᱠᱚ ᱢᱮᱱᱟᱜᱼᱟ ᱥᱮ ᱵᱟᱝ ᱟᱪᱪᱷᱟ ᱠᱮᱢᱨᱟ ᱠᱳᱣᱟᱞᱤᱴᱤ ᱟᱪᱪᱷᱟ ᱟᱨ ᱤᱭᱟᱹ ᱨᱮᱢ ᱨᱳᱢ ᱠᱚ ᱛᱤᱱᱟᱹᱜ ᱜᱟᱱ ᱢᱮᱱᱟᱜᱼᱟ ᱟᱪᱪᱷᱟ ᱟᱨ ᱱᱮᱴᱣᱟᱨᱠ ᱪᱮᱫ ᱞᱮᱠᱟᱱᱟᱜ ᱱᱮᱴᱣᱟᱨᱠ ᱠᱟᱱᱟ ᱦᱮᱸᱢᱟ ᱱᱤᱛᱳᱜ ᱫᱚ ᱯᱷᱟᱭᱤ ᱡᱤ ᱱᱮᱴᱣᱟᱨᱟᱠ ᱪᱟᱞᱟᱜ ᱠᱟᱱᱟ ᱛᱳ ᱟᱫᱚ ᱯᱷᱟᱭᱤᱵ ᱡᱤ ᱜᱮ ᱫᱟᱨᱠᱟᱨ ᱢᱮᱱᱟᱜᱼᱟ ᱦᱮᱸ ᱟᱨ ᱛᱟᱨᱯᱚᱨᱮ ᱠᱟᱞᱟᱨ ᱪᱮᱫ ᱞᱮᱠᱟ ᱢᱮᱱᱟᱜᱼᱟ ᱢᱳᱵᱟᱭᱤᱞ ᱠᱚᱨᱮᱱᱟᱜ ᱟᱪᱪᱷᱟ ᱟᱨ ᱫᱟᱢ ᱫᱚ ᱪᱮᱫ ᱞᱮᱠᱟ ᱮᱫ ᱤᱭᱟᱹ ᱨᱤᱰᱢᱤ ᱨᱮᱱᱟᱜ ᱟᱨ ᱨᱤᱭᱮᱞᱢᱤ ᱨᱮᱱᱟᱜ ᱚ ᱟᱞᱤᱧᱟᱜ ᱵᱟᱡᱮᱴ ᱵᱟᱨᱳ ᱡᱟᱦᱟᱨ ᱠᱟᱱᱟ ᱛᱳ ᱚᱱᱟ ᱵᱟᱡᱮᱴ ᱨᱮᱱᱟᱜ ᱢᱟᱱᱮ ᱵᱟᱡᱮᱴ ᱨᱮᱱᱟᱜ ᱢᱳᱵᱟᱭᱤᱞ ᱫᱚ ᱪᱮᱫ ᱞᱮᱠᱟᱱᱟᱜ ᱵᱷᱟᱹᱞᱤᱜᱼᱟ ᱟᱪᱪᱷᱟ ᱴᱷᱮᱠ ᱟᱪᱷᱮ ᱥᱮᱴᱮᱨ ᱪᱟᱞᱟᱜ ᱟᱹᱞᱤᱧ ᱦᱟᱸᱜ ᱴᱷᱤᱠ ᱟᱪᱷᱮ ᱫᱚᱦᱚᱭᱮᱫᱟ ᱞᱤᱧ